ᱢᱤᱫᱜᱮᱞ ᱢᱤᱫ ᱵᱟᱨ ᱜᱮᱞ ᱵᱟᱨᱜᱮᱞ ᱢᱚᱬᱮ ᱯᱮ ᱜᱮᱞ ᱯᱮ ᱜᱮᱞ ᱛᱩᱨᱩᱭ ᱯᱩᱱ ᱜᱮᱞ ᱯᱩᱱ ᱜᱮᱞ ᱯᱩᱱ ᱢᱚᱬᱮ ᱜᱮᱞ ᱢᱚᱬᱮ ᱜᱮᱞ ᱮᱭᱟᱭ